ᱤᱧᱫᱚ ᱡᱚᱛᱚ ᱠᱷᱚᱱ ᱞᱟᱦᱟᱨᱮ ᱥᱮᱛᱟᱜ ᱡᱚᱜ ᱜᱤᱰᱤ ᱜᱮᱡ ᱜᱩᱨᱤᱡ ᱥᱮ ᱛᱷᱟᱹᱨᱤ ᱵᱟᱹᱴᱤ ᱠᱟᱛᱮᱫ ᱰᱟᱹᱵᱽᱨᱟᱹ ᱥᱟᱯᱷᱟ ᱠᱟᱛᱮᱫ ᱤᱥᱤᱱ ᱵᱟᱥᱟᱝ ᱚᱱᱟ ᱠᱚ ᱡᱚᱢᱼᱧᱩ ᱵᱟᱲᱟ ᱠᱟᱛᱮᱫ ᱥᱚᱢᱚᱭ ᱧᱟᱢ ᱠᱟᱛᱮᱫ ᱠᱷᱟᱛᱟ ᱨᱮᱦᱚᱸ ᱜᱟᱹᱭ ᱰᱟᱝᱨᱟ ᱥᱮ ᱢᱮᱨᱚᱢ ᱠᱚ ᱥᱮᱛᱟ ᱠᱚ ᱥᱮ ᱡᱮᱵᱽᱨᱟ ᱠᱚ ᱵᱮᱱᱟᱣ ᱩᱱᱠᱩ ᱦᱚᱸᱧ ᱯᱮᱱᱴᱤᱝ ᱠᱚᱣᱟ ᱟᱨ ᱤᱱᱟᱹ ᱵᱟᱫ ᱠᱟᱛᱮᱫ ᱚᱱᱟ ᱠᱷᱟᱛᱟ ᱠᱚᱞᱚᱢ ᱨᱮ ᱵᱟᱫ ᱠᱟᱛᱮᱫ ᱟᱨᱚ ᱵᱷᱤᱛ ᱠᱚᱨᱮ ᱦᱚᱸ ᱵᱟᱦᱟ ᱦᱚᱸ ᱞᱮ ᱵᱮᱱᱟᱣᱟ ᱟᱨ ᱵᱷᱤᱛ ᱦᱚᱸᱞᱮ ᱨᱚᱝᱟ ᱟᱨ ᱠᱤᱪᱨᱤᱡ ᱠᱚᱨᱮ ᱦᱚᱸᱞᱮ ᱵᱟᱦᱟ ᱠᱚᱞᱮ ᱵᱮᱱᱟᱣᱟ ᱠᱷᱟᱱᱛᱟ ᱠᱚᱞᱮ ᱥᱤᱞᱟᱹᱭᱟ ᱟᱨ ᱚᱱᱟ ᱨᱮᱦᱚᱸ ᱟᱭᱢᱟ ᱨᱚᱠᱚᱢ ᱠᱷᱟᱱᱛᱟ ᱞᱮ ᱥᱤᱞᱟᱹᱭᱟ ᱰᱤᱡᱟᱭᱤᱱ ᱞᱮ ᱵᱮᱱᱟᱣᱟ ᱟᱭᱢᱟ ᱨᱚᱠᱚᱢ ᱠᱤᱪᱨᱤᱡ ᱠᱚᱨᱮ ᱦᱚᱸ ᱵᱟᱦᱟ ᱠᱚ ᱪᱮᱬᱮ ᱠᱚᱞᱮ ᱵᱮᱱᱟᱣ ᱠᱚᱣᱟ ᱚᱱᱠᱟ ᱞᱮᱠᱟᱛᱮ ᱥᱚᱢᱚᱭ ᱧᱟᱢ ᱠᱟᱛᱮᱫ ᱚᱲᱟᱜ ᱫᱩᱣᱟᱹᱨ ᱨᱮᱱᱟᱜ ᱠᱟᱹᱢᱤ ᱥᱟᱹᱛ ᱠᱟᱛᱮᱫ ᱥᱚᱢᱚᱭ ᱧᱟᱢ ᱠᱟᱛᱮᱫ ᱚᱱᱟ ᱨᱮᱦᱚᱸ ᱯᱮᱱᱴᱤᱝ ᱨᱮᱦᱚᱸ ᱟᱞᱮ ᱞᱮ ᱠᱟᱹᱢᱤᱭᱮᱫ ᱠᱟᱱᱟ